ᱚᱱᱠᱟ ᱞᱮᱠᱟᱢ ᱞᱟᱸᱜᱟᱜᱼᱟ ᱡᱩᱫᱤ ᱠᱟᱹᱢᱤ ᱛᱮᱢ ᱞᱟᱸᱜᱟᱜᱼᱟ ᱚᱱᱠᱟ ᱞᱮᱠᱟᱢ ᱞᱟᱸᱜᱟᱜᱼᱟ ᱮᱱᱛᱮ ᱦᱚᱸ ᱞᱟᱸᱜᱟᱢ ᱵᱩᱡᱷᱟᱹᱣᱮᱫᱼᱟ ᱛᱮᱦᱮᱧ ᱞᱟᱸᱜᱟ ᱵᱩᱡᱷᱟᱹᱣ ᱠᱟᱛᱮᱫ ᱵᱟᱝᱠᱷᱟᱱ ᱛᱤᱼᱡᱟᱸᱜᱟ ᱞᱟᱸᱜᱟᱢ ᱵᱩᱡᱷᱟᱹᱣᱮᱫᱼᱟ ᱟᱨ ᱟᱫᱷᱟ ᱦᱟᱺᱰᱤᱼᱯᱟᱹᱣᱨᱟᱹ ᱧᱩ ᱠᱟᱛᱮᱫ ᱦᱚᱢ ᱚᱥᱟᱱᱛᱤᱭᱟ ᱚᱱᱠᱟ ᱟᱨᱦᱚᱸ ᱚᱱᱠᱟᱢ ᱩᱭᱦᱟᱹᱨᱟ ᱵᱟᱝᱠᱷᱟᱱ ᱞᱟᱸᱜᱟ ᱩᱭᱦᱟᱹᱨᱟᱢ ᱱᱚᱝᱠᱟ ᱞᱟᱸᱜᱟ ᱩᱭᱦᱟᱹᱨ ᱠᱟᱛᱮᱫ ᱱᱚᱛᱮ ᱦᱟᱺᱰᱤᱼᱯᱟᱹᱣᱨᱟᱹ ᱦᱚᱢ ᱧᱩᱭᱟ ᱟᱨ ᱱᱚᱛᱮ ᱮᱨᱟ ᱦᱚᱯᱚᱱ ᱦᱚᱸ ᱱᱚᱛᱮᱢ ᱱᱮᱭᱟᱜᱼᱟ ᱛᱟᱯᱟᱢᱟᱢ ᱱᱚᱛᱮ ᱚᱱᱟ ᱠᱷᱟᱹᱛᱤᱨᱛᱮ ᱦᱟᱺᱰᱤ ᱠᱚᱫᱚ ᱟᱞᱚᱢ ᱧᱩᱭᱟ ᱞᱟᱸᱜᱟ ᱵᱩᱡᱷᱟᱹᱣ ᱨᱮᱦᱚᱢ ᱞᱟᱸᱜᱟ ᱟᱢ ᱡᱮ ᱦᱤᱞᱳᱜ ᱟᱢ ᱫᱩᱲᱩᱵ ᱠᱟᱛᱮᱫ ᱪᱤᱱᱛᱟᱹᱼᱵᱷᱟᱵᱽᱱᱟ ᱚᱠᱟ ᱞᱮᱠᱟᱢ ᱟᱹᱥᱩᱞᱚᱜᱼᱟ ᱚᱠᱟ ᱞᱮᱠᱟ ᱟᱢ ᱱᱟᱯᱟᱭ ᱛᱟᱦᱮᱱᱟ ᱟᱨ ᱚᱠᱟ ᱞᱮᱠᱟ ᱟᱢ ᱯᱚᱨᱤᱵᱟᱨ ᱥᱟᱢᱲᱟᱣ ᱚᱱᱟ ᱞᱟᱹᱜᱤᱫ ᱠᱟᱹᱢᱤ ᱞᱟᱸᱜᱟ ᱮᱢ ᱠᱟᱹᱢᱤᱭᱟ ᱟᱵᱚ ᱫᱚᱵᱚᱱ ᱠᱟᱹᱢᱤᱭᱟ ᱟᱨ ᱚᱱᱟ ᱚᱱᱟ ᱠᱟᱹᱢᱤ ᱠᱟᱛᱮᱫ ᱫᱚ ᱟᱨ ᱚᱱᱠᱟ ᱞᱟᱸᱜᱟᱢ ᱵᱩᱡᱷᱟᱹᱣᱟ ᱦᱟᱯᱮ ᱯᱟᱹᱣᱨᱟᱹᱧ ᱧᱩᱭᱟ ᱵᱟᱠᱷᱟᱱ ᱦᱟᱺᱰᱤᱧ ᱧᱩᱭᱟ ᱯᱟᱹᱨᱣᱟᱹᱢ ᱧᱩᱭᱟ ᱥᱮ ᱤᱧ ᱪᱮᱫᱤᱧ ᱧᱩᱭᱟ ᱚᱱᱟᱫᱚ ᱟᱞᱚᱢ ᱤᱭᱟᱹᱭᱟ ᱟᱢ ᱞᱟᱸᱜᱟ ᱵᱩᱡᱷᱟᱹᱣᱮᱫᱼᱟ ᱟᱞᱚᱢ ᱚᱲᱟᱜ ᱥᱮ ᱦᱮᱡ ᱠᱟᱛᱮᱫ ᱟᱨᱟᱢ ᱠᱚᱜ ᱢᱮ